ᱤᱧᱟᱹᱜ ᱥᱚᱨᱮᱥ ᱠᱩᱥᱤᱭᱟᱜ ᱠᱷᱮᱞᱚᱰ ᱫᱚ ᱦᱩᱭᱩᱜ ᱠᱟᱱᱟ ᱵᱚᱞᱠᱷᱮᱞ ᱦᱩᱭᱩᱜ ᱠᱟᱱᱟ ᱯᱷᱩᱴᱵᱚᱞ ᱠᱷᱮᱞ ᱟᱨ ᱚᱱᱟ ᱯᱷᱩᱴᱵᱚᱞ ᱠᱷᱮᱞ ᱜᱤᱧ ᱠᱩᱥᱤᱭᱟᱜᱼᱟ ᱪᱮᱫᱟᱜ ᱥᱮ ᱯᱷᱩᱴᱵᱚᱞ ᱫᱚ ᱟᱹᱰᱤ ᱵᱷᱟᱜᱤ ᱠᱷᱮᱞ ᱠᱟᱱᱟ ᱚᱱᱟᱛᱮ ᱜᱚᱴᱟ ᱱᱚᱶᱟ ᱵᱷᱟᱨᱚᱛ ᱵᱚᱨᱥᱚ ᱥᱮ ᱚᱞ ᱤᱱᱰᱤᱭᱟ ᱜᱚᱴᱟ ᱫᱤᱥᱚᱢ ᱨᱮ ᱚᱱᱟᱜᱤ ᱵᱮᱥᱤ ᱢᱮᱱᱟᱜ ᱟᱠᱟᱫᱟ ᱚᱱᱟᱛᱮ ᱯᱷᱩᱴᱵᱚᱞ ᱠᱷᱮᱞ ᱜᱤᱧ ᱠᱩᱥᱤᱭᱟᱜᱼᱟ